ᱪᱟᱥᱵᱟᱥ ᱦᱚᱲᱜᱮ ᱪᱟᱹᱥᱤ ᱫᱚᱠᱚ ᱢᱮᱛᱟ ᱠᱚᱣᱟ ᱩᱱᱠᱩᱣᱟᱜ ᱜᱩᱡᱩᱜ ᱨᱮᱱᱟᱜ ᱢᱩᱞ ᱠᱟᱨᱚᱱ ᱫᱚ ᱦᱩᱭᱩᱜ ᱠᱟᱱᱟ ᱡᱮ ᱟᱡ ᱡᱟᱦᱟᱸ ᱛᱤᱱᱟᱹᱜᱼᱮ ᱪᱟᱥ ᱟᱠᱟᱫᱼᱟ ᱡᱟᱦᱟᱸ ᱠᱚᱭ ᱪᱟᱥ ᱟᱠᱟᱫᱟ ᱚᱱᱟ ᱠᱚ ᱜᱚᱡ ᱞᱮᱱᱠᱷᱟᱱ ᱛᱟᱭ ᱡᱮ ᱟᱠᱟᱞᱛᱮ ᱵᱟᱝ ᱦᱚᱭ ᱫᱟᱜ ᱠᱟᱨᱚᱱᱛᱮ ᱥᱮ ᱮᱢᱟᱱᱛᱮ ᱤᱭᱟᱹ ᱜᱚᱡ ᱮᱱ ᱛᱟᱭᱟ ᱮᱱᱠᱷᱟᱱ ᱚᱱᱟ ᱠᱟᱨᱚᱱᱛᱮ ᱪᱟᱹᱥᱤ ᱫᱚᱠᱚ ᱜᱩᱡᱩᱜᱼᱟ ᱡᱟᱦᱟᱸ ᱡᱮ ᱟᱡ ᱞᱳᱱᱮ ᱦᱟᱛᱟᱣ ᱟᱠᱟᱫ ᱚᱱᱟ ᱠᱚᱦᱚᱸ ᱪᱮᱫᱛᱮᱭ ᱮᱢᱟ ᱡᱩᱫᱤ ᱪᱟᱥᱵᱟᱥ ᱛᱟᱭ ᱵᱟᱭ ᱦᱩᱭ ᱞᱮᱱᱟ ᱮᱱᱠᱷᱟᱱ ᱪᱮᱫᱛᱮᱭ ᱮᱢᱟ ᱚᱱᱟ ᱠᱟᱨᱚᱱᱛᱮ ᱪᱟᱹᱥᱤ ᱦᱚᱲ ᱢᱟᱠᱚ ᱜᱩᱡᱩᱜᱼᱟ ᱚᱱᱟ ᱠᱟᱨᱚᱱᱛᱮ ᱡᱮ ᱮᱥ ᱰᱤ ᱳ ᱠᱚᱴᱷᱮᱱ ᱪᱤᱴᱷᱤ ᱠᱚ ᱚᱞ ᱠᱟᱛᱮᱫ ᱩᱱᱠᱩ ᱴᱷᱮᱱ ᱠᱤᱪᱷᱩ ᱜᱚᱲᱚ ᱠᱚ ᱠᱷᱚᱡᱚᱜᱼᱟ ᱟᱨ ᱩᱱᱠᱩ ᱦᱚᱸ ᱡᱩᱫᱤ ᱵᱟᱠᱚ ᱮᱢᱟ ᱠᱚᱣᱟ ᱮᱱᱠᱷᱟᱱ ᱚᱱᱟ ᱠᱚ ᱩᱭᱦᱟᱹᱨ ᱵᱷᱟᱵᱽᱱᱟ ᱠᱟᱛᱮᱫ ᱜᱮ ᱟᱠᱚ ᱠᱚ ᱜᱩᱡᱩᱜᱼᱟ ᱡᱟᱦᱟᱸ ᱡᱮ ᱞᱳᱱ ᱮ ᱦᱟᱛᱟᱣ ᱠᱟᱜᱼᱟ ᱚᱱᱟ ᱠᱚᱦᱚᱸ ᱪᱮᱫᱛᱮᱭ ᱮᱢᱟ ᱪᱮᱫ ᱛᱮᱫᱚ ᱵᱟᱝᱼᱟ ᱚᱱᱟ ᱠᱚ ᱜᱮ ᱩᱭᱦᱟᱹᱨ ᱵᱟᱲᱟ ᱠᱟᱛᱮᱫ ᱟᱡᱼᱮ ᱜᱩᱡᱩᱜᱼᱟ ᱩᱱᱠᱩ ᱡᱮ ᱪᱟᱹᱥᱤ ᱡᱟᱦᱟᱸᱭ ᱟᱡᱼᱮ ᱪᱟᱥ ᱟᱠᱟᱫᱼᱟ ᱚᱱᱟ ᱠᱚᱦᱚᱸ ᱵᱮᱠᱟᱨ ᱜᱤᱲᱤᱜ ᱠᱟᱱ ᱛᱟᱭᱟ ᱚᱱᱟ ᱠᱟᱨᱚᱱᱛᱮ ᱩᱱᱠᱩ ᱪᱮᱫ ᱮ ᱮᱢᱟ ᱠᱚᱣᱟ ᱪᱮᱫ ᱫᱚ ᱵᱟᱝᱼᱟ ᱚᱱᱟ ᱠᱟᱨᱚᱱ ᱛᱮ ᱪᱟᱹᱥᱤ ᱫᱚᱠᱚ ᱜᱩᱡᱩᱜᱼᱟ ᱪᱟᱹᱥᱤᱭᱟᱜ ᱜᱷᱟᱨᱚᱸᱡᱽ ᱫᱚ ᱟᱹᱰᱤ ᱜᱮᱠᱚ ᱠᱚᱥᱴᱚᱜᱼᱟ ᱪᱮᱫᱟᱜ ᱠᱤ ᱪᱟᱥ ᱡᱩᱫᱤ ᱵᱟᱭ ᱪᱟᱥᱟ ᱮᱱᱠᱷᱟᱱ ᱫᱚ ᱪᱮᱫᱼᱮ ᱡᱚᱢᱟ ᱚᱱᱟ ᱠᱟᱨᱚᱱᱛᱮ ᱪᱟᱹᱥᱤᱭᱟᱜ ᱜᱷᱟᱨᱚᱸᱡᱽ ᱫᱚ ᱟᱹᱰᱤᱜᱮ ᱠᱚᱥᱴᱚᱜᱼᱟ ᱟᱨ ᱵᱟᱝᱢᱟ ᱡᱮ ᱪᱟᱹᱥᱤ ᱫᱚ ᱡᱩᱫᱤ ᱵᱟᱭ ᱪᱟᱥ ᱞᱮᱠᱟᱱ ᱮᱴᱟᱜᱟᱜ ᱪᱮᱫ ᱦᱚᱸ ᱵᱟᱭ ᱡᱚᱢ ᱫᱟᱲᱮᱭᱟᱜᱼᱟ ᱚᱱᱟ ᱠᱟᱨᱚᱱᱛᱮ ᱡᱟᱦᱟᱸ ᱮᱥ ᱰᱤ ᱮᱢ ᱥᱮ ᱵᱟᱝ ᱮᱥ ᱰᱤ ᱳ ᱠᱚᱴᱷᱮᱱ ᱪᱤᱴᱷᱤ ᱠᱚᱠᱚ ᱚᱞᱟ ᱡᱮ ᱩᱱᱠᱩ ᱟᱞᱮ ᱜᱚᱲᱚ ᱮᱢᱟᱞᱮᱯᱮ ᱱᱤᱭᱟᱹ ᱫᱷᱟᱣ ᱫᱚᱭ ᱟᱠᱟᱞᱠᱟᱜᱼᱟ ᱫᱟᱜ ᱨᱮᱱᱟᱜ ᱠᱤᱪᱷᱩ ᱥᱩᱵᱤᱫᱷᱟ ᱮᱢᱟᱞᱮᱯᱮ ᱩᱱᱠᱩᱦᱚᱸ ᱡᱩᱫᱤ ᱵᱟᱠᱚ ᱮᱢᱚᱜᱼᱟ ᱮᱱᱠᱷᱟᱱ ᱚᱱᱟ ᱠᱷᱟᱹᱛᱤᱨᱛᱮ ᱜᱩᱡᱩᱜ ᱨᱮᱱᱟᱜ ᱢᱩᱞ ᱠᱟᱨᱚᱱ ᱫᱚ ᱦᱩᱭᱩᱜ ᱠᱟᱱ ᱛᱟᱠᱚᱣᱟ ᱪᱟᱹᱥᱤᱭᱟᱜ ᱫᱚ